ᱥᱩᱱᱤᱛᱟ ᱢᱟᱨᱰᱤ ᱢᱤᱨᱤ ᱪᱮᱬᱮ ᱢᱟᱞᱚᱛᱤ ᱦᱟᱸᱥᱫᱟ ᱢᱤᱞᱞᱤ ᱵᱮᱥᱨᱟ ᱢᱚᱨᱤᱭᱚᱢ ᱠᱤᱥᱠᱩ ᱥᱩᱠᱩᱨᱢᱚᱱᱤ ᱥᱚᱨᱮᱱ ᱚᱱᱡᱚᱱᱟ ᱠᱤᱥᱠᱩ ᱵᱚᱱᱫᱚᱱᱟ ᱢᱟᱱᱰᱤ ᱡᱚᱭᱛᱟ ᱵᱮᱥᱨᱟ ᱥᱚᱱᱢᱚᱱᱤ ᱵᱟᱥᱠᱮ